ᱦᱮᱸ ᱱᱚᱣᱟ ᱫᱚ ᱯᱮᱱ ᱠᱟᱨᱰ ᱚᱯᱷᱤᱥ ᱠᱟᱱᱟ ᱦᱮᱸ ᱤᱧᱟᱹᱜ ᱢᱤᱫᱴᱤᱡ ᱯᱮᱱ ᱠᱟᱨᱰ ᱤᱧ ᱫᱚᱨᱠᱟᱨᱚᱜ ᱠᱟᱱᱟ ᱤᱧᱟᱹᱜ ᱯᱮᱱ ᱠᱟᱨᱰ ᱱᱚᱥᱴᱚ ᱟᱠᱟᱱᱟ ᱛᱚ ᱛᱚ ᱚᱱᱟᱜᱮ ᱢᱤᱫᱴᱤᱡ ᱱᱟᱣᱟ ᱱᱟᱜ ᱵᱮᱱᱟᱣᱟᱹᱧᱼᱯᱮ ᱯᱮᱱ ᱠᱟᱨᱰ

ᱦᱮᱸ ᱟᱪᱪᱷᱟ ᱰᱚᱠᱩᱢᱮᱱᱴ ᱠᱚ ᱫᱚᱨᱠᱟᱨᱚᱜᱼᱟ ᱪᱮᱫ ᱪᱮᱫ ᱰᱳᱠᱩᱢᱮᱱᱴ ᱟᱫᱷᱟᱨ ᱠᱟᱨᱰ ᱟᱨᱚ ᱥᱠᱩᱞ ᱞᱤᱵᱷᱤᱝ ᱥᱠᱩᱞ ᱥᱟᱨᱴᱤᱯᱷᱤᱠᱮᱴ ᱦᱚᱸ ᱢᱮᱱᱟᱜᱼᱟ ᱚᱱᱟᱦᱚᱸ ᱢᱮᱱᱟᱜᱼᱟ ᱦᱮᱸ ᱟᱨ ᱤᱭᱟᱹ ᱵᱷᱳᱴᱟᱨ ᱠᱟᱨᱰ ᱦᱚᱸ ᱵᱷᱳᱴᱟᱨ ᱠᱟᱨᱰ ᱦᱚᱸ ᱢᱮᱱᱟᱜᱼᱟ ᱦᱮᱸ ᱚᱱᱟ ᱥᱟᱞᱟᱜ ᱜᱮ ᱢᱟᱨᱮᱱᱟᱜ ᱤᱭᱟᱹ ᱯᱮᱱ ᱠᱟᱨᱰ ᱡᱮᱨᱚᱠᱥ ᱠᱚᱢᱟ ᱵᱟᱹᱪᱩᱜ ᱟᱹᱱᱤᱡ ᱵᱟᱝᱠᱷᱟᱱᱼᱢᱟᱞᱤᱧ ᱠᱚᱨᱟᱣ ᱠᱮᱜᱮᱭᱟ ᱦᱮᱸ ᱱᱚᱣᱟ ᱯᱮᱭᱟ ᱰᱚᱠᱩᱢᱮᱴᱱᱥ ᱫᱚ ᱢᱮᱱᱟᱜᱼᱟ ᱱᱚᱣᱟ ᱯᱮᱭᱟ ᱰᱚᱠᱩᱢᱮᱱᱴᱥ ᱫᱚ ᱦᱩᱭᱩᱜᱼᱟ ᱛᱚ ᱱᱚᱣᱟ ᱰᱚᱠᱩᱢᱮᱱᱥ ᱚᱯᱷᱤᱥ ᱨᱮ ᱪᱟᱞᱟᱣ ᱠᱟᱛᱮᱫ ᱡᱚᱢᱟ ᱦᱩᱭᱟᱟᱹᱧᱟ ᱦᱳᱭ ᱴᱷᱤᱠ ᱜᱮᱭᱟ ᱟᱹᱞᱤᱧ ᱜᱟᱯᱟᱜᱮ ᱪᱟᱞᱟᱣ ᱠᱟᱛᱮᱫ ᱞᱤᱧ ᱡᱟᱢᱟ ᱠᱟᱜᱼᱟ ᱦᱮᱸ ᱜᱟᱱᱚᱜᱼᱟᱛᱚ ᱦᱮᱸ ᱜᱟᱱᱚᱜ ᱠᱷᱟᱱᱢᱟ ᱴᱷᱤᱠ ᱜᱮᱭᱟ ᱚᱱᱟ ᱜᱟᱯᱟ ᱜᱮᱞᱤᱧ ᱟᱹᱜᱩ ᱠᱟᱜ ᱠᱟᱱᱟ ᱦᱳᱭ ᱦᱳᱭ ᱢᱟ ᱛᱚᱵᱮ ᱡᱚᱦᱟᱨ ᱜᱮ ᱜᱚᱢᱠᱮ ᱦᱳᱭ ᱡᱚᱦᱟᱨ ᱜᱮ